ᱛᱤ ᱛᱮᱫᱚ ᱟᱹᱰᱤ ᱜᱟᱱ ᱡᱤᱱᱤᱥ ᱜᱮ ᱵᱮᱱᱟᱣᱼᱟ ᱦᱟᱥᱟ ᱛᱮ ᱵᱮᱱᱟᱣᱼᱟ ᱴᱩᱠᱩᱡ ᱪᱮᱞᱟᱝ ᱠᱚ ᱫᱟᱨᱮ ᱛᱮᱫᱚ ᱵᱮᱱᱟᱣᱼᱟ ᱜᱟᱰᱚ ᱠᱚ ᱢᱟᱹᱪᱷᱤ ᱠᱚ ᱪᱮᱭᱟᱨ ᱴᱮᱵᱩᱞ ᱠᱚ ᱵᱮᱱᱟᱜᱼᱟ ᱟᱨᱦᱚᱸ ᱢᱟᱜ ᱫᱟᱨᱮ ᱛᱮᱫᱚ ᱵᱮᱱᱟᱜᱼᱟ ᱦᱟᱴᱟᱜ ᱠᱷᱟᱹᱧᱪᱤ ᱠᱚ ᱵᱮᱱᱟᱣᱼᱟ ᱴᱩᱝᱠᱤ ᱠᱚ ᱵᱮᱱᱟᱣᱼᱟ ᱟᱨᱦᱚᱸ ᱴᱚᱨᱚᱰᱟᱝ ᱠᱚᱠᱚ ᱵᱮᱱᱟᱣᱟ ᱟᱨᱦᱚᱸ ᱡᱚᱱᱚᱜ ᱛᱮ ᱪᱟᱨᱮᱡ ᱛᱮᱫᱚ ᱡᱚᱱᱚᱜ ᱠᱚᱠᱚ ᱜᱟᱞᱟᱝᱼᱟ ᱠᱤᱛᱟᱹ ᱫᱟᱨᱮ ᱛᱮᱫᱚ ᱯᱟᱹᱴᱭᱟᱹ ᱠᱚᱠᱚ ᱵᱮᱱᱟᱣᱟ ᱠᱤᱛᱟᱹ ᱯᱟᱹᱴᱭᱟᱹ ᱠᱚᱠᱚ ᱵᱮᱱᱟᱣᱟ